ᱪᱮᱫ ᱞᱮᱠᱟ ᱛᱮ ᱞᱟᱜᱟᱱ ᱠᱟ ᱣᱰᱤ ᱨᱮᱭᱟᱜ ᱵᱮᱣᱦᱟᱨ ᱟᱞᱮᱭᱟᱜ ᱥᱩᱨ ᱥᱩᱯᱩᱨ ᱡᱮᱜᱮᱛ ᱢᱟᱰᱮᱹᱨ ᱥᱟᱶᱛᱮ ᱡᱚᱜᱟᱡᱳᱜᱽ ᱨᱮᱭᱟᱜ ᱩᱯᱟᱹᱭᱮ ᱟᱹᱨᱩ ᱯᱷᱮᱨᱟᱣ ᱟᱠᱟᱫᱟ ᱚᱸ ᱱᱮᱛᱟᱨ ᱠᱚᱛᱮ ᱧᱮᱞᱚᱜᱚᱜ ᱠᱟᱱᱟ ᱡᱮ ᱟᱭᱢᱟ ᱜᱮ ᱡᱩᱜᱽ ᱥᱟᱶᱛᱮᱜᱮ ᱟᱭᱢᱟ ᱜᱮ ᱯᱚᱨᱤᱵᱚᱨᱛᱚᱱ ᱦᱮᱡ ᱟᱠᱟᱱᱟ ᱴᱮᱠᱱᱳᱞᱳᱡᱤ ᱫᱤᱠ ᱫᱤᱭᱮ ᱟᱨ ᱞᱟᱦᱟ ᱠᱷᱚᱡ ᱟᱨ ᱦᱚᱸ ᱞᱟᱦᱟ ᱥᱮᱡᱜᱮ ᱜᱮ ᱢᱟᱱᱮ ᱯᱚᱨᱤᱵᱚᱨᱛᱚᱱ ᱦᱩᱭ ᱪᱟᱞᱟᱜ ᱠᱟᱱᱟ ᱡᱚᱛᱚ ᱜᱮ ᱢᱟᱱᱮ ᱢᱟᱱᱮ ᱱᱚᱣᱟ ᱯᱚᱨᱤᱵᱚᱨᱛᱚᱱ ᱫᱚ ᱟᱢᱩᱞ ᱯᱚᱨᱤᱵᱚᱨᱛᱚᱱ ᱜᱮ ᱦᱮᱡ ᱟᱠᱟᱱᱟ ᱡᱮ ᱟᱭᱢᱟ ᱫᱤᱱ ᱞᱟᱜᱟᱣ ᱟᱠᱟᱱᱟ ᱚᱱᱠᱟ ᱦᱚᱸ ᱵᱟᱝ ᱢᱟᱱᱮ ᱠᱤᱪᱩ ᱡᱚᱠᱷᱚᱱ ᱞᱟᱦᱟ ᱦᱟᱯᱟᱲᱟᱢ ᱠᱚ ᱥᱮ ᱚᱱᱟ ᱯᱚᱨ ᱫᱟᱫᱩ ᱛᱟᱠᱚ ᱥᱮ ᱛᱟᱯᱚᱨ ᱜᱚᱜᱚᱼᱵᱟᱵᱟ ᱛᱟᱠᱚ ᱛᱚ ᱟᱹᱰᱤ ᱥᱩᱨ ᱨᱮᱜᱮ ᱩᱱᱱᱠᱩ ᱩᱱᱠᱚ ᱧᱮᱞ ᱟᱠᱟᱫᱟ ᱡᱮ ᱞᱟᱦᱟ ᱛᱮ ᱡᱮᱢᱚᱱ ᱪᱟᱥ ᱵᱟᱥ ᱠᱷᱚᱡ ᱥᱮ ᱨᱟᱥᱛᱟ ᱜᱷᱟᱴ ᱵᱟᱡᱟᱨ ᱥᱮ ᱡᱟᱦᱟᱱᱟᱜ ᱟᱛᱳ ᱠᱚ ᱵᱟᱡᱟᱨ ᱤᱭᱟᱹ ᱠᱚ ᱟᱹᱰᱤ ᱜᱤ ᱡᱚᱛᱚ ᱥᱮᱫ ᱞᱮᱠᱟᱛᱮᱜᱮ ᱢᱟᱱᱮ ᱯᱚᱨᱤᱵᱚᱨᱛᱚᱱ ᱧᱮᱞᱚᱜᱚᱜ ᱠᱟᱱᱟ ᱟᱨ ᱚᱱᱠᱟ ᱞᱮᱠᱟᱛᱮ ᱟᱭᱢᱟ ᱨᱚᱠᱚᱢ ᱢᱟᱱᱮ ᱱᱟᱣᱟ ᱱᱟᱣᱟ ᱡᱚᱱᱛᱨᱚ ᱥᱮ ᱴᱮᱠᱱᱳᱞᱳᱡᱤ ᱦᱚᱸ ᱤᱭᱩᱡᱚᱜᱽ ᱵᱮᱵᱚᱦᱟᱨᱚᱜ ᱠᱟᱱᱟ ᱡᱮᱢᱚᱱ ᱪᱟᱥ ᱟᱵᱟᱫ ᱠᱷᱮᱛᱨᱮ ᱦᱚᱸ ᱡᱮᱢᱚᱱ ᱞᱟᱦᱟ ᱛᱮᱫᱚ ᱱᱟᱦᱮᱞ ᱠᱚᱠᱚ ᱪᱟᱥ ᱵᱟᱲᱟᱭᱮᱫ ᱛᱟᱦᱮᱱᱟ ᱱᱮᱛᱟᱨ ᱫᱚ ᱚᱱᱟ ᱚᱱᱟ ᱯᱚᱨ ᱚᱱᱟ ᱴᱮᱠᱴᱟᱨ ᱠᱚᱛᱮ ᱪᱟᱥ ᱵᱟᱥ ᱦᱩᱭᱩᱜ ᱠᱟᱱ ᱛᱟᱦᱮᱱᱟ ᱤᱱᱟᱹ ᱯᱚᱨ ᱱᱮᱛᱟᱨ ᱫᱚ ᱢᱟᱱᱮ ᱮᱛᱚ ᱜᱮ ᱴᱮᱠᱱᱳᱞᱳᱡᱤ ᱩᱱᱚᱛᱤ ᱟᱠᱟᱱᱟ ᱡᱮ ᱢᱮᱥᱤᱱ ᱫᱤᱭᱮ ᱱᱮᱛᱟᱨ ᱫᱚ ᱦᱳᱲᱳ ᱠᱚᱠᱚ ᱜᱮᱫᱽ ᱦᱚᱪᱚᱭᱮᱫᱟ ᱛᱟᱨᱯᱚᱨᱮ ᱜᱟᱹᱪᱷᱤ ᱠᱚᱠᱚ ᱟᱯᱷᱚᱨᱮᱫᱟ ᱟᱨ ᱚᱱᱠᱟ ᱜᱮ ᱫᱟᱜ ᱵᱮᱵᱚᱥᱛᱟ ᱦᱚᱸ ᱦᱩᱭ ᱟᱠᱟᱱᱟ ᱥᱮᱞᱚ ᱠᱚ ᱵᱤᱵᱷᱤᱱᱚ ᱮᱢᱟᱱ ᱤᱭᱟᱹᱛᱮ ᱡᱮ ᱱᱮᱛᱟᱨ ᱫᱚ ᱢᱟᱱᱮ ᱥᱮᱨᱢᱟ ᱫᱟᱜ ᱵᱷᱚᱨᱥᱟ ᱛᱮᱫᱚ ᱦᱚᱲ ᱫᱚ ᱵᱟᱠᱚ ᱛᱟᱦᱮᱱ ᱠᱟᱱᱟ ᱚᱱᱠᱟᱜᱮ ᱵᱟᱡᱟᱨ ᱨᱮᱜᱚ ᱚᱱᱠᱟᱜᱮ ᱢᱟᱱᱮ ᱡᱟᱦᱟᱱᱟᱜ ᱤᱱᱯᱷᱳᱨᱢᱮᱥᱮᱱ ᱞᱟᱹᱜᱤᱫ ᱥᱮ ᱱᱟᱣᱟ ᱱᱟᱣᱟ ᱢᱮᱥᱤᱱ ᱡᱚᱱᱛᱨᱚᱯᱟᱛᱤ ᱠᱚ ᱚᱱᱠᱟᱜᱮ ᱪᱟᱹᱞᱩ ᱟᱠᱟᱱᱟ ᱟᱨ ᱚᱱᱟᱠᱟᱜᱮ ᱢᱟᱱᱮ ᱤᱥᱠᱩᱞ ᱠᱚᱞᱮᱡᱽ ᱯᱨᱚᱛᱤᱥᱴᱟᱱ ᱠᱚᱦᱚᱸ ᱚᱱᱠᱟ ᱜᱮ ᱱᱟᱣᱟ ᱱᱟᱣᱟ ᱢᱟᱱᱮ ᱴᱮᱠᱱᱳᱞᱳᱡᱤ ᱠᱚ ᱵᱮᱵᱚᱦᱟᱨᱮᱫᱟ ᱟᱨ ᱵᱤᱜᱽᱜᱟᱱᱤ ᱥᱮᱡ ᱫᱚ ᱚᱱ ᱚᱱᱠᱟᱜᱮ ᱟᱭᱢᱟᱜᱮ ᱞᱟᱦᱟᱱᱛᱤ ᱥᱮᱡ ᱪᱟᱞᱟᱜ ᱠᱟᱱᱟ ᱟᱢᱠᱤ ᱢᱚᱱᱮᱭᱟᱢ ᱥᱳᱥᱟᱞ ᱢᱮᱰᱤᱭᱟ ᱫᱚ ᱦᱚᱲ ᱟᱨᱦᱚᱸ ᱥᱩᱨᱛᱮ ᱦᱤᱡᱩᱜ ᱞᱟᱹᱜᱤᱫ ᱮ ᱜᱚᱲᱚ ᱜᱚᱲᱚ ᱜᱚᱲᱚᱼᱟᱭ ᱜᱚᱲᱚᱭ ᱜᱚᱲᱚᱭ ᱜᱚᱲᱚᱭᱮᱫᱟᱭ ᱦᱮᱸ ᱥᱳᱥᱟᱞ ᱢᱮᱰᱤᱭᱟ ᱡᱚᱠᱷᱚᱱ ᱜᱮ ᱢᱟᱱᱮ ᱢᱟᱱᱮ ᱪᱮᱫ ᱠᱚ ᱞᱟᱹᱭᱟ ᱱᱮᱴ ᱫᱩᱱᱤᱭᱟ ᱠᱟᱱᱟ ᱱᱤᱭᱟᱹ ᱫᱚ ᱥᱳᱥᱟᱞ ᱢᱮᱰᱤᱭᱟ ᱨᱮ ᱮᱛᱳ ᱜᱮ ᱦᱚᱲ ᱠᱚ ᱟᱯᱰᱮᱴ ᱠᱚ ᱛᱟᱦᱮᱱ ᱠᱟᱱᱟ ᱡᱮ ᱥᱚᱵᱥᱳᱢᱳᱭ ᱜᱮ ᱢᱟᱱᱮ ᱡᱟᱦᱟᱱᱟᱱ ᱠᱷᱚᱵᱚᱨᱟ ᱠᱷᱚᱵᱚᱨ ᱥᱮ ᱡᱟᱦᱟᱱᱟᱝ ᱢᱟᱱᱮ ᱱᱟᱣᱟ ᱠᱤᱪᱷᱩ ᱥᱚᱵᱽ ᱥᱳᱢᱳᱭᱜᱮ ᱢᱟᱱᱮ ᱦᱚᱲᱠᱚ ᱟᱯᱰᱮᱴ ᱠᱚ ᱛᱟᱦᱮᱱ ᱠᱟᱱᱟ ᱟᱨ ᱚᱱᱟ ᱞᱮᱠᱟᱛᱮ ᱟᱨᱦᱚᱸ ᱞᱟᱦᱟ ᱥᱮᱡ ᱠᱚ ᱞᱟᱦᱟ ᱪᱟᱞᱟᱜ ᱠᱟᱱᱟ ᱥᱮ ᱚᱱᱟ ᱯᱨᱚᱪᱮᱥᱴᱟ ᱨᱮ ᱢᱮᱱᱟᱜ ᱠᱚᱣᱟ ᱟᱨᱦᱚᱸ ᱪᱮᱠᱟᱛᱮ ᱚᱱᱟ ᱠᱷᱚᱡ ᱟᱨᱦᱚᱸ ᱵᱮᱴᱟᱨ ᱠᱤᱪᱷᱩ ᱥᱮ ᱟᱨᱦᱚᱸ ᱩᱱᱚᱛᱤ ᱥᱮᱡ ᱠᱚ ᱞᱟᱦᱟᱱᱛᱤ ᱥᱮᱡ ᱠᱚ ᱪᱟᱞᱟᱜᱼᱟ ᱥᱮ ᱢᱟᱱᱮ ᱚᱱᱟ ᱤᱱᱴᱨᱮᱥ ᱢᱟᱱᱮ ᱛᱮᱦᱮᱱ ᱠᱟᱱ ᱛᱟᱠᱚᱭᱟ ᱥᱮ ᱚᱱᱠᱟ ᱞᱮᱠᱟᱛᱮ ᱦᱚᱲ ᱠᱚ ᱟᱠᱚ ᱦᱚᱸᱠᱚ ᱟᱯᱰᱮᱴᱚᱜ ᱠᱟᱱᱟ ᱥᱮ ᱜᱚᱴᱟ ᱫᱤᱥᱚᱢ ᱜᱮ ᱟᱯᱰᱮᱴᱚᱜ ᱠᱟᱱᱟ ᱟᱨ ᱚᱱᱠᱟ ᱜᱮ ᱤᱥᱠᱩᱞ ᱠᱚᱞᱮᱡᱽ ᱠᱚᱦᱚᱸ ᱚᱱᱠᱟᱜᱮ ᱥᱮᱹᱭ ᱵᱷᱟᱵᱽ ᱛᱮ ᱢᱟᱱᱮ ᱢᱟᱱᱮ ᱞᱟᱦᱟᱱᱛᱤ ᱥᱮᱡ ᱜᱮ ᱪᱟᱞᱟᱜ ᱠᱟᱱᱟ ᱚᱱᱟ ᱜᱮ ᱧᱮᱞᱚᱜᱚᱜ ᱠᱟᱱᱟ ᱥᱳᱥᱟᱞ ᱢᱤᱰᱤᱭᱟ ᱨᱮᱭᱟᱜ ᱠᱤᱪᱷᱩ ᱱᱤᱛᱤ ᱵᱟᱪᱚᱠ ᱯᱚᱨᱤᱱᱚᱛᱤ ᱫᱚ ᱪᱮᱫ ᱦᱮᱸ ᱥᱚᱵᱽ ᱥᱚᱢᱚᱭᱜᱮ ᱥᱚᱵᱽ ᱥᱚᱢᱚᱭ ᱡᱮ ᱵᱷᱟᱜᱮ ᱥᱮᱡ ᱜᱮ ᱪᱟᱞᱟᱜ ᱠᱟᱱᱟ ᱥᱳᱥᱟᱞ ᱢᱮᱰᱤᱭᱟ ᱠᱷᱟ ᱛᱤᱨ ᱛᱮ ᱚᱱᱟ ᱦᱚᱸ ᱵᱟᱝ ᱠᱟᱱᱟ ᱠᱤᱪᱷᱩ ᱚᱱᱟ ᱨᱮᱱᱟᱜ ᱠᱷᱟᱨᱟᱯ ᱯᱚᱨᱵᱷᱟᱵᱽ ᱦᱚᱸ ᱢᱮᱱᱟᱜ ᱜᱮᱭᱟ ᱡᱮᱢᱚᱱ ᱵᱷᱟᱜᱮ ᱦᱚᱸ ᱢᱮᱱᱟᱜᱼᱟ ᱚᱱᱠᱟ ᱜᱮ ᱠᱷᱟᱨᱟᱯᱟᱜ ᱦᱚᱸ ᱢᱮᱱᱟᱜᱼᱟ ᱠᱷᱟᱨᱟᱯᱟᱜ ᱫᱚ ᱪᱮᱫ ᱠᱟᱱᱟ ᱡᱮ ᱱᱮᱛᱟᱨ ᱠᱚᱛᱮ ᱦᱚᱜᱼᱚᱭ ᱵᱤᱥᱤᱨ ᱵᱷᱟᱜᱽ ᱜᱮ ᱞᱚᱠᱰᱟᱣᱩᱱ ᱯᱚᱨ ᱡᱚᱠᱷᱚᱱ ᱢᱚᱢᱚᱛᱟ ᱫᱤ ᱡᱚᱛᱚ ᱤᱥᱠᱩᱞ ᱜᱤᱫᱽᱨᱟᱹ ᱠᱚ ᱚᱱᱟ ᱯᱷᱳᱱᱮ ᱮᱢᱟᱫ ᱠᱚᱣᱟ ᱯᱷᱳᱱ ᱯᱷᱳᱱ ᱞᱮᱯᱴᱳᱯ ᱠᱚ ᱤᱭᱩᱡᱽ ᱮᱫᱟ ᱛᱚ ᱩᱱᱠᱩ ᱫᱚ ᱢᱤᱥ ᱤᱭᱩᱡᱽ ᱮᱫᱟ ᱠᱚ ᱢᱟᱱᱮ ᱠᱷᱟᱨᱟᱯ ᱥᱮᱡ ᱜᱮ ᱩᱱᱠᱩ ᱫᱚ ᱰᱷᱮᱨ ᱠᱚ ᱪᱟᱞᱟᱜ ᱠᱟᱱᱟ ᱥᱮ ᱢᱟᱱᱮ ᱵᱷᱟᱜᱮ ᱠᱷᱚᱡ ᱠᱷᱟᱨᱟᱯ ᱥᱮᱡ ᱜᱮ ᱩᱱᱠᱩ ᱫᱚ ᱵᱮᱥᱤ ᱠᱚ ᱚᱱᱛᱮ ᱜᱤᱠᱩ ᱪᱟᱞᱟᱜ ᱠᱟᱱᱟ ᱦᱚᱲ ᱦᱳᱭᱛᱳ ᱠᱤᱪᱷᱩ ᱜᱟᱨᱡᱮᱱ ᱜᱚᱜᱚ ᱵᱟᱵᱟ ᱥᱮ ᱜᱟᱨᱡᱮᱱ ᱠᱚᱫᱚ ᱟᱵᱚ ᱫᱚ ᱦᱳᱭᱛᱳ ᱧᱮᱞᱮᱫ ᱠᱚᱣᱟ ᱵᱚᱱ ᱜᱤᱫᱽᱨᱟᱹ ᱠᱚ ᱚᱠᱟᱥᱮᱫ ᱠᱚ ᱪᱟᱞᱟᱜ ᱠᱟᱱᱟ ᱛᱚ ᱩᱱᱠᱩ ᱨᱮᱱ ᱜᱤᱫᱽᱨᱟᱹ ᱦᱳᱭᱛᱳ ᱠᱤᱪᱷᱩᱴᱟ ᱦᱳᱭᱛᱳ ᱴᱷᱤᱠ ᱨᱟᱥᱛᱟ ᱛᱮᱠᱚ ᱪᱟᱞᱟᱜ ᱠᱟᱱᱟ ᱛᱚ ᱚᱱᱟ ᱢᱤᱫᱴᱮᱱ ᱜᱚᱜᱚᱣᱟᱜ ᱧᱮᱞ ᱨᱮᱱᱟᱜ ᱤᱭᱟᱹ ᱠᱟᱱᱟ ᱫᱟᱭᱤᱛᱚ ᱠᱟᱱᱟ ᱡᱮ ᱯᱷᱳᱱᱢᱟᱹᱧ ᱮᱢ ᱟᱠᱟᱫᱮ ᱜᱤᱫᱽᱨᱟᱹ ᱪᱮᱫ ᱦᱤᱥᱟᱹᱵᱽᱛᱮ ᱪᱮᱫ ᱯᱟᱨᱯᱟᱥ ᱛᱮᱹᱭ ᱤᱭᱩᱡᱽ ᱮᱫᱟ ᱴᱷᱤᱠ ᱴᱷᱟᱠᱮ ᱤᱭᱩᱡᱽ ᱮᱫᱟ ᱥᱮ ᱵᱟᱝ ᱥᱮ ᱮᱴᱟᱜ ᱥᱮᱫ ᱮ ᱪᱟᱞᱟᱜ ᱠᱟᱱᱟ ᱥᱮ ᱠᱷᱟᱨᱟᱯ ᱥᱮᱫ ᱠᱷᱟᱨᱟᱯ ᱫᱤᱠ ᱥᱮᱡ ᱮ ᱪᱟᱞᱟᱜ ᱠᱟᱱᱟ ᱚᱱᱟ ᱦᱚᱸ ᱧᱮᱞ ᱢᱤᱫᱴᱮᱱ ᱫᱚᱨᱠᱟᱨ ᱠᱟᱱᱟ ᱛᱚ ᱚᱱᱠᱟ ᱦᱤᱥᱟᱹᱵᱽ ᱛᱮ ᱟᱨ ᱥᱚᱵᱽ ᱥᱚᱢᱚᱭ ᱡᱮ ᱜᱤᱫᱽᱨᱟᱹ ᱟᱢ ᱧᱮᱞᱮᱭᱟ ᱚᱱᱟ ᱦᱚᱸ ᱵᱟᱝ ᱠᱟᱱᱟ ᱥᱚᱵᱽ ᱥᱚᱢᱚᱭ ᱛᱚ ᱧᱮᱞ ᱦᱚᱸ ᱥᱚᱢᱵᱷᱚᱵᱽ ᱵᱟᱝ ᱠᱟᱱᱟ ᱛᱚᱵᱩᱣ ᱠᱤᱪᱷᱩᱴᱟ ᱦᱚᱸ ᱢᱟᱱᱮ ᱫᱚᱦᱚᱭ ᱩᱪᱤᱛ ᱠᱟᱱᱟ ᱡᱮ ᱩᱱᱠᱩ ᱦᱚᱸ ᱚᱠᱟ ᱥᱮᱡ ᱚᱠᱟ ᱰᱟᱦᱟᱨ ᱠᱚ ᱪᱟᱞᱟᱜ ᱠᱟᱱᱟ ᱧᱮᱞ ᱦᱩᱭᱩᱜᱼᱟ ᱟᱨ ᱚᱱᱟ ᱦᱚᱛᱮᱛᱮ ᱱᱮᱜᱮᱴᱤᱵᱽ ᱦᱚᱸ ᱦᱚᱸ ᱢᱟᱱᱮ ᱚᱱᱠᱟ ᱜᱮ ᱢᱟᱱᱮ ᱠᱷᱟᱨᱟᱯ ᱚᱵᱽᱵᱷᱟᱥ ᱥᱮ ᱠᱷᱟᱨᱟᱯ ᱥᱮᱡ ᱠᱚ ᱪᱟᱞᱟᱜ ᱠᱟᱱᱟ ᱥᱮ ᱡᱟᱦᱟᱸᱴᱟᱜ ᱵᱟᱝ ᱤᱭᱩᱡᱽ ᱢᱟᱱᱮ ᱚᱱᱟ ᱵᱚᱭᱮᱥ ᱵᱟᱝ ᱠᱟᱱ ᱛᱟᱠᱚᱭᱟ ᱥᱮ ᱚᱱᱟ ᱫᱚ ᱩᱱᱠᱩ ᱞᱟᱹᱜᱤᱫ ᱩᱯᱚᱡᱩᱠᱛᱚ ᱢᱟᱱᱮ ᱵᱟᱝ ᱠᱟᱱᱟ ᱚᱱᱠᱟ ᱥᱮᱫ ᱞᱮᱠᱟᱛᱮ ᱩᱱᱠᱩ ᱦᱚᱸ ᱵᱟᱲᱤᱡ ᱠᱚᱠᱚ ᱦᱟᱛᱟᱣ ᱮᱫᱟ ᱠᱚ ᱥᱮ ᱚᱱᱠᱟ ᱵᱷᱟᱵᱽ ᱛᱮ ᱩᱱᱠᱩᱣᱟᱜ ᱢᱟᱭᱤᱰ ᱦᱚᱸ ᱚᱱᱛᱮ ᱮᱴᱟᱜ ᱥᱮᱡ ᱪᱟᱞᱟᱜ ᱠᱟᱱᱟ ᱰᱟᱭᱵᱷᱟᱴᱚᱜ ᱠᱟᱱ ᱛᱟᱠᱚᱭᱟ ᱛᱚ ᱚᱱᱠᱟ ᱞᱮᱠᱟᱛᱮ ᱯᱳᱡᱮᱴᱤᱵᱽ ᱱᱮᱜᱮᱴᱤᱵᱽ ᱵᱟᱱᱟᱨ ᱜᱮ ᱢᱮᱱᱟᱜᱼᱟ ᱛᱚ ᱥᱚᱵᱽ ᱥᱚᱢᱚᱭ ᱡᱮ ᱵᱷᱟᱜᱮᱭᱟᱜ ᱜᱮᱢ ᱧᱟᱢ ᱵᱷᱟᱜᱮ ᱜᱮ ᱵᱷᱟᱜᱮ ᱜᱮ ᱦᱩᱭᱩᱜ ᱠᱟᱱᱟ ᱥᱳᱥᱟᱞ ᱢᱮᱰᱤᱭᱟ ᱠᱷᱟᱹᱛᱤᱨ ᱛᱮ ᱥᱮ ᱥᱚᱵᱽ ᱥᱚᱢᱚᱥ ᱡᱚᱛᱚ ᱜᱮ ᱠᱷᱟᱨᱟᱯ ᱦᱩᱭᱩᱜ ᱠᱟᱱᱟ ᱚᱱᱟ ᱫᱚ ᱵᱟᱝ ᱠᱟᱱᱟ ᱛᱚ ᱠᱷᱟᱨᱟᱯ ᱫᱤᱠ ᱵᱷᱟᱜᱮ ᱫᱤᱠ ᱵᱟᱱᱟᱨ ᱜᱮ ᱢᱮᱱᱟᱜᱼᱟ ᱛᱚ ᱤᱧᱟ ᱜ ᱫᱚ ᱱᱚᱣᱟ ᱜᱮ ᱞᱟᱹᱭ ᱨᱮᱱᱟᱜ ᱛᱟᱦᱮᱸ ᱠᱟᱱᱟ ᱟᱭᱢᱟ ᱥᱟᱨᱦᱟᱣ